ᱤᱧᱫᱚ ᱴᱤᱠᱟᱹᱵᱤᱴᱷᱟᱹ ᱟᱹᱛᱩ ᱠᱷᱚᱱ ᱵᱳᱭᱫᱚᱱᱟᱛᱷ ᱦᱮᱢᱵᱨᱚᱢ ᱤᱧ ᱨᱚᱲ ᱮᱫᱟ ᱟᱢᱟᱜ ᱨᱮᱥᱴᱩᱨᱮᱱᱴ ᱨᱮ ᱤᱧᱨᱮᱱ ᱚᱲᱟᱜ ᱡᱚᱜ ᱦᱚᱲ ᱥᱚᱢᱮᱛ ᱡᱚᱢ ᱞᱟᱹᱜᱤᱫ ᱞᱮ ᱪᱟᱞᱟᱜ ᱠᱟᱱᱟ ᱛᱳ ᱯᱤᱴᱷᱟᱹ ᱠᱚ ᱞᱮᱴᱚ ᱠᱚ ᱢᱮᱱᱟᱜᱼᱟ ᱥᱮ ᱵᱟᱝ ᱮᱵᱚᱝ ᱚᱱᱟ ᱯᱩᱴᱷᱟᱹ ᱞᱮᱴᱚ ᱠᱷᱟᱞᱟᱜ ᱯᱤᱪᱷᱟᱹ ᱪᱮᱫ ᱞᱮᱠᱟ ᱠᱟᱹᱣᱰᱤ ᱠᱚ ᱜᱟᱹᱰᱤ ᱛᱮᱞᱮ ᱪᱟᱞᱟᱜ ᱠᱟᱱᱟ ᱛᱳ ᱜᱟᱹᱰᱤ ᱫᱚᱦᱚ ᱨᱮᱱᱟᱜ ᱡᱟᱭᱜᱟ ᱯᱟᱨᱠᱤᱝ ᱵᱮᱵᱚᱥᱛᱷᱟ ᱪᱮᱫ ᱞᱮᱠᱟ ᱮᱢᱱᱟᱜᱼᱟ ᱚᱱᱟ ᱞᱟᱹᱜᱤᱫ ᱯᱚᱭᱥᱟ ᱞᱟᱜᱟᱜᱼᱟ ᱥᱮ ᱵᱟᱝ ᱱᱤᱭᱟᱹ ᱠᱚ ᱵᱟᱲᱟᱭ ᱴᱷᱤᱠ ᱜᱮᱭᱟ ᱛᱚᱵᱮ ᱫᱚᱦᱚᱭᱮᱫᱟᱹᱧ ᱪᱟᱞᱟᱜ ᱠᱟᱱᱟᱞᱮ